ᱤᱧ ᱥᱟᱱᱛᱟᱞᱤ ᱯᱟᱹᱨᱥᱤᱫᱚ ᱤᱧ ᱡᱟᱱᱟᱢ ᱟᱭᱳ ᱜᱚᱼᱵᱟᱵᱟ ᱟᱨ ᱟᱛᱳᱦᱚᱲ ᱠᱚᱴᱷᱮᱱᱤᱧ ᱥᱮᱬᱟᱣᱟᱠᱟᱫᱟ ᱚᱱᱟᱫᱚ ᱫᱤᱱᱟᱹᱢᱜᱮ ᱡᱟᱱᱟᱢ ᱟᱭᱳ ᱥᱟᱱᱛᱟᱲᱤ ᱯᱟᱹᱨᱥᱤᱛᱮ ᱨᱚᱲᱟᱹᱧᱛᱮ ᱤᱧᱦᱚᱸ ᱟᱡ ᱟᱸᱡᱚᱢᱛᱮ ᱨᱚᱲᱟᱹᱧ ᱱᱟᱥᱮ ᱱᱟᱥᱮᱛᱮᱧ ᱪᱮᱫ ᱤᱫᱤ ᱮᱠᱫᱟ ᱟᱨ ᱟᱛᱳᱼᱴᱚᱞᱟ ᱜᱤᱫᱽᱨᱟᱹᱠᱚ ᱥᱮ ᱜᱟᱛᱮᱠᱚ ᱩᱱᱠᱩ ᱴᱷᱮᱱᱠᱷᱚᱱᱦᱚᱸ ᱤᱧ ᱫᱤᱱᱟᱹᱢᱜᱮ ᱨᱚᱲᱼᱨᱚᱲᱛᱤᱧ ᱪᱮᱫ ᱠᱮᱫᱟ ᱤᱱᱟᱹ ᱯᱚᱨᱮ ᱠᱷᱟᱱ ᱥᱟᱱᱛᱟᱲᱤ ᱯᱟᱹᱨᱥᱤ ᱨᱮᱭᱟᱜ ᱡᱟᱦᱟᱸ ᱪᱤᱠᱤ ᱢᱮᱱᱟᱜᱼᱟ ᱚᱱᱟ ᱪᱤᱠᱤ ᱥᱟᱶᱛᱮ ᱥᱮᱬᱟᱫᱚ ᱟᱞᱮᱨᱮᱱ ᱜᱚᱝᱠᱮ ᱠᱚᱴᱷᱮᱱᱤᱧ ᱥᱮᱬᱟᱣᱟᱠᱟᱫᱟ ᱚᱱᱟᱛᱮ ᱥᱟᱱᱛᱟᱞᱤ ᱯᱟᱹᱨᱥᱤᱫᱚ ᱟᱨᱚ ᱱᱟᱯᱟᱭᱛᱮᱧ ᱵᱩᱡᱽ ᱫᱟᱲᱮᱭᱟᱫᱟ ᱟᱨ ᱚᱱᱟ ᱪᱤᱠᱤ ᱥᱮᱬᱟᱨᱮ ᱤᱧ ᱟᱹᱰᱤ ᱨᱟᱹᱥᱠᱟᱹᱧ ᱟᱴᱠᱟᱨ ᱠᱮᱫᱟ ᱟᱨ ᱚᱱᱟ ᱵᱩᱡᱷᱟᱹᱣ ᱨᱮᱭᱟᱜᱼᱤᱧ ᱪᱮᱥᱴᱟ ᱠᱮᱫᱛᱮ ᱥᱟᱱᱛᱟᱲᱤ ᱯᱟᱹᱨᱥᱤ ᱤᱧ ᱟᱹᱰᱤ ᱢᱚᱡᱽᱛᱮᱧ ᱥᱮᱬᱟᱠᱮᱫᱟ ᱟᱨ ᱚᱱᱟ ᱪᱤᱠᱤ ᱪᱮᱫᱚᱜ ᱨᱮ ᱤᱧ ᱫᱚᱢᱮᱜᱮᱧ ᱵᱷᱟᱹᱵᱤᱭᱮᱫ ᱛᱟᱦᱮᱸᱫ ᱡᱮ ᱤᱧ ᱱᱚᱣᱟ ᱥᱟᱱᱛᱟᱲᱤ ᱯᱟᱹᱨᱥᱤ ᱨᱮᱭᱟᱜ ᱚᱞ ᱪᱤᱠᱤᱧ ᱥᱮᱬᱟ ᱫᱟᱲᱮᱭᱟᱜᱼᱟ ᱥᱮ ᱵᱟᱝ ᱢᱮᱱᱠᱷᱟᱱ ᱫᱤᱱᱟᱹᱢᱜᱮ ᱚᱞᱚᱜᱼᱚᱞᱚᱜᱛᱮᱜᱮ ᱤᱧ ᱚᱱᱟ ᱪᱤᱠᱤ ᱥᱟᱶᱛᱮ ᱥᱟᱱᱛᱟᱲᱤ ᱯᱟᱹᱨᱥᱤᱦᱚᱸ ᱟᱹᱰᱤ ᱢᱚᱡᱽᱛᱮᱧ ᱥᱮᱬᱟᱠᱮᱫᱟ ᱚᱱᱟᱛᱮ ᱤᱧ ᱱᱤᱛᱚᱝ ᱟᱹᱰᱤ ᱜᱚᱨᱚᱵᱤᱧ ᱟᱴᱠᱟᱨᱮᱫᱟ ᱡᱮ ᱥᱟᱱᱛᱟᱲᱤ ᱯᱟᱹᱨᱥᱤᱧ ᱥᱮᱬᱟᱠᱮᱫᱟ ᱚᱱᱟ ᱟᱹᱰᱤ ᱨᱟᱹᱥᱠᱟᱹ ᱟᱴᱠᱟᱨᱚᱜ ᱠᱟᱱᱟ ᱟᱨ ᱥᱮᱬᱟ ᱠᱟᱛᱮᱱ ᱫᱚᱢᱮᱧ ᱠᱩᱥᱤᱭᱟᱜ ᱠᱟᱱᱟ ᱚᱱᱟᱛᱮ ᱤᱧ ᱱᱚᱣᱟ ᱟᱹᱰᱤ ᱪᱮᱦᱨᱟᱧ ᱟᱴᱠᱟᱨᱮᱫᱟ ᱨᱟᱹᱥᱠᱟᱹᱧ ᱵᱩᱡᱷᱟᱹᱣᱮᱫᱟ ᱟᱹᱰᱤ ᱢᱚᱡᱽᱜᱮ ᱱᱚᱣᱟ ᱡᱟᱱᱟᱢ ᱯᱟᱹᱨᱥᱤ ᱥᱟᱱᱛᱟᱲᱤ ᱯᱟᱹᱨᱥᱤ ᱟᱹᱰᱤ ᱢᱚᱡᱽᱜᱮᱧ ᱟᱴᱠᱟᱨᱮᱫᱟ ᱟᱫᱚ ᱫᱚᱢᱮᱜᱮᱧ ᱠᱩᱥᱤᱭᱟᱜ ᱠᱟᱱᱟ